ᱟᱵᱚ ᱥᱟᱱᱛᱟᱲ ᱥᱚᱢᱟᱡᱽᱨᱮ ᱵᱟᱦᱟ ᱪᱮᱫ ᱞᱮᱠᱟᱠᱚ ᱵᱟᱦᱟᱜᱼᱟ ᱚᱱᱟ ᱵᱟᱨᱮᱛᱮ ᱠᱤᱪᱷᱩᱢ ᱞᱟᱹᱭ ᱥᱟᱰᱮᱭᱟ ᱵᱟᱦᱟ ᱯᱚᱨᱚᱵᱽ ᱵᱟᱦᱟ ᱯᱚᱨᱚᱵᱽᱫᱚ ᱯᱮ ᱢᱟᱦᱟᱠᱚ ᱢᱟᱱᱟᱣᱟ ᱯᱨᱚᱛᱷᱚᱢ ᱫᱤᱱᱫᱚ ᱩᱢ ᱱᱟᱲᱠᱟ ᱩᱢ ᱱᱟᱲᱠᱟ ᱢᱮᱱᱫᱚ ᱡᱟᱦᱮᱨ ᱛᱷᱟᱱ ᱥᱟᱯᱷᱟᱼᱥᱩᱛᱨᱟᱹ ᱥᱟᱯᱷᱟᱼᱥᱩᱛᱨᱟᱹᱭᱟᱠᱚ ᱟᱨ ᱡᱟᱦᱮᱨ ᱥᱟᱹᱲᱤᱢᱠᱚ ᱫᱟᱞᱚᱵᱟ ᱵᱚᱸᱜᱟᱼᱵᱩᱨᱩᱠᱚ ᱥᱟᱯᱷᱟᱼᱥᱩᱛᱨᱟᱹ ᱠᱚᱣᱟ ᱟᱨ ᱤᱱᱟᱹ ᱯᱨᱚᱛᱷᱚᱢ ᱫᱤᱱ ᱟᱹᱭᱩᱵ ᱫᱚ ᱦᱮᱡ ᱠᱟᱛᱮᱫ ᱱᱟᱭᱠᱮ ᱚᱲᱟᱜᱨᱮ ᱨᱩᱢ ᱠᱟᱛᱮᱫᱠᱚ ᱧᱮᱞ ᱠᱚᱣᱟ ᱵᱚᱸᱜᱟᱼᱵᱩᱨᱩᱠᱚ ᱟᱬᱜᱚ ᱠᱚᱣᱟ ᱵᱚᱸᱜᱟᱼᱵᱩᱨᱩ ᱟᱬᱜᱚ ᱠᱟᱛᱮᱫ ᱧᱮᱞ ᱟᱠᱚ ᱚᱠᱟᱨᱮ ᱜᱟᱱ ᱠᱟᱟᱱᱟ ᱚᱠᱟᱨᱮ ᱵᱟᱭ ᱜᱟᱱ ᱟᱠᱟᱱᱟ ᱚᱱᱟᱠᱚ ᱧᱮᱞᱟᱠᱚ ᱟᱨ ᱡᱩᱫᱤ ᱵᱟᱭ ᱜᱟᱱ ᱟᱠᱟᱱ ᱠᱷᱟᱱ ᱚᱱᱠᱟᱜᱮ ᱚᱸᱰᱮ ᱵᱚᱸᱜᱟᱼᱵᱩᱨᱩ ᱟᱬᱜᱚ ᱠᱟᱛᱮᱫ ᱜᱮ ᱦᱟᱸᱰᱮᱠᱚ ᱪᱟᱞᱟᱜᱼᱟ ᱡᱟᱦᱟᱸᱨᱮ ᱵᱟᱭ ᱜᱟᱱ ᱟᱠᱟᱱᱟ ᱚᱸᱰᱮᱠᱚ ᱩᱫᱩᱜᱟ ᱟᱨ ᱚᱱᱟ ᱠᱟᱹᱢᱤ ᱥᱩᱫᱷᱨᱟᱹᱜᱼᱟ ᱢᱮᱱᱫᱚ ᱱᱚᱝᱠᱟ ᱟᱹᱛᱩ ᱢᱚᱬᱮ ᱦᱚᱲ ᱛᱮᱜᱮᱠᱚ ᱥᱩᱫᱷᱨᱟᱹᱣᱟ ᱟᱨ ᱱᱚᱠᱟᱜᱮ ᱯᱮ ᱢᱟᱦᱟ ᱨᱮᱱᱟᱜ ᱫᱚᱥᱟᱨ ᱫᱤᱱᱫᱚ ᱡᱟᱦᱮᱨ ᱨᱮᱠᱚ ᱵᱚᱸᱜᱟᱭᱟ ᱢᱮᱱᱫᱚ ᱡᱟᱦᱮᱨ ᱵᱚᱸᱜᱟᱫᱚ ᱢᱮᱱᱫᱚ ᱟᱹᱛᱩ ᱦᱚᱲᱫᱚ ᱵᱟᱠᱚ ᱵᱚᱸᱜᱟᱭᱟ ᱱᱟᱭᱠᱮ ᱵᱚᱸᱜᱟᱭᱟᱭ ᱱᱟᱭᱠᱮ ᱵᱚᱸᱜᱟᱭᱟᱭ ᱱᱟᱭᱠᱮ ᱩᱯᱟᱹᱥᱬᱛᱮ ᱪᱟᱞᱟᱜ ᱟᱭ ᱟᱨ ᱱᱟᱭᱠᱮ ᱥᱟᱶᱛᱮ ᱢᱤᱫᱴᱟᱱ ᱜᱩᱛᱤ ᱛᱟᱦᱮᱱᱟᱭ ᱜᱩᱛᱤᱫᱚ ᱱᱟᱭᱠᱮ ᱜᱩᱛᱤᱠᱚ ᱢᱮᱛᱟᱭᱟ ᱩᱱᱤ ᱜᱩᱛᱤᱫᱚ ᱱᱟᱦᱟᱜ ᱱᱚᱝᱠᱟ ᱯᱨᱚᱛᱷᱚᱢ ᱢᱟᱱᱮ ᱯᱮ ᱢᱟᱦᱟ ᱨᱮᱱᱟᱜ ᱯᱨᱚᱛᱷᱚᱢ ᱫᱤᱱ ᱡᱮ ᱦᱤᱞᱳᱜ ᱦᱟᱜ ᱵᱚᱸᱜᱟᱼᱵᱩᱨᱩ ᱩᱢᱼᱱᱟᱲᱠᱟ ᱠᱚᱣᱟᱠᱚ ᱮᱱ ᱦᱤᱞᱳᱜ ᱜᱮ ᱱᱟᱭᱠᱮ ᱜᱩᱛᱤ ᱫᱚᱠᱚ ᱥᱟᱵᱮᱭᱟ ᱟᱨ ᱩᱱᱤ ᱜᱩᱛᱤ ᱫᱚ ᱱᱟᱭᱠᱮ ᱜᱩᱛᱤᱫᱚ ᱱᱟᱭᱠᱮ ᱥᱟᱞᱟᱜ ᱜᱮ ᱛᱟᱦᱮᱱᱟᱭ ᱚᱸᱰᱮ ᱤᱫᱤ ᱦᱚᱴᱚ ᱠᱟᱭᱟᱭ ᱡᱟᱦᱮᱨ ᱡᱟᱦᱮᱨ ᱨᱮ ᱛᱟᱦᱮᱱᱟᱭ ᱡᱚᱛᱚᱣᱟᱜ ᱠᱟᱹᱢᱤᱜᱮ ᱜᱚᱲᱚ ᱟᱭᱟᱭ ᱵᱚᱸᱜᱟᱼᱵᱩᱨᱩ ᱩᱱᱤᱦᱚᱸ ᱵᱟᱱᱟᱦᱚᱲ ᱩᱯᱟᱹᱥ ᱛᱮᱜᱮᱠᱤᱱ ᱪᱟᱞᱟᱜᱼᱟ ᱟᱨ ᱥᱤᱢᱠᱚ ᱵᱚᱸᱜᱟ ᱠᱟᱛᱮᱫ ᱡᱮ ᱡᱮᱢᱚᱱ ᱥᱳᱲᱮ ᱠᱟᱛᱮᱫ ᱟᱨ ᱠᱤᱪᱷᱩ ᱜᱟᱱ ᱠᱚᱫᱚ ᱵᱟᱦᱟ ᱦᱮᱡ ᱢᱮᱱᱫᱚ ᱵᱟᱦᱟ ᱦᱮᱴᱮᱡᱠᱚ ᱪᱟᱞᱟᱜᱼᱟ ᱵᱟᱦᱟ ᱦᱮᱴᱮᱡ ᱥᱮᱱ ᱠᱟᱛᱮᱫ ᱵᱟᱦᱟᱠᱚ ᱟᱹᱜᱩᱭᱟ ᱟᱨᱠᱚ ᱵᱚᱸᱜᱟᱭᱟ ᱟᱨ ᱵᱚᱸᱜᱟ ᱠᱟᱛᱮᱫ ᱤᱱᱟᱹ ᱯᱚᱨᱮᱜᱮ ᱥᱤᱢ ᱥᱳᱲᱮ ᱡᱟᱠᱜᱮ ᱥᱳᱲᱮ ᱠᱟᱜᱼᱟ ᱠᱚ ᱵᱚᱦᱚᱜᱠᱚ ᱡᱚᱢ ᱵᱟᱲᱟ ᱠᱟᱛᱮᱫ ᱱᱟᱭᱠᱮ ᱵᱚᱦᱚᱜᱠᱚ ᱡᱚᱢ ᱠᱟᱛᱮᱫ ᱤᱱᱟᱹ ᱯᱚᱨᱮᱜᱮ ᱟᱹᱛᱩᱨᱮᱱ ᱦᱚᱲᱠᱚᱠᱚ ᱡᱚᱢᱟ ᱟᱨ ᱡᱚᱢ ᱵᱟᱲᱟ ᱠᱟᱛᱮᱫ ᱵᱟᱦᱟᱠᱚ ᱦᱮᱨᱢᱮᱫ ᱵᱟᱲᱟ ᱠᱟᱛᱮᱫ ᱢᱮᱱᱫᱚ ᱵᱟᱦᱟᱠᱚ ᱥᱟᱵ ᱵᱟᱲᱟ ᱠᱟᱛᱮᱫ ᱢᱟᱱᱮ ᱦᱟᱹᱴᱤᱧ ᱟᱠᱚᱣᱟᱭ ᱪᱮᱫᱞᱮᱠᱟ ᱫᱩᱲᱩᱵ ᱠᱚᱜᱼᱟᱭ ᱚᱸᱰᱮ ᱥᱮᱱ ᱠᱟᱛᱮᱫ ᱥᱩᱱᱩᱢ ᱚᱡᱚᱜ ᱠᱟᱛᱮᱫ ᱵᱟᱦᱟ ᱦᱟᱛᱟᱣ ᱟᱨ ᱜᱚᱰᱼᱡᱚᱦᱟᱨ ᱠᱟᱹᱢᱤᱦᱚᱨᱟ ᱪᱟᱞᱟᱜᱼᱟ ᱩᱱᱫᱚ ᱞᱩᱛᱩᱨ ᱨᱮ ᱨᱮᱵᱮᱫᱟᱠᱚ ᱦᱤᱡᱩᱜ ᱟᱠᱚ ᱚᱲᱟᱜ ᱚᱲᱟᱜᱛᱮ ᱦᱤᱡᱩᱜ ᱟᱠᱚ ᱟᱨ ᱱᱟᱭᱠᱮ ᱜᱩᱛᱤᱫᱚ ᱩᱱᱤ ᱪᱩᱠᱟᱹᱜ ᱢᱟᱱᱮ ᱦᱚᱵᱚᱨ ᱛᱚᱨᱟ ᱠᱟᱜᱼᱟᱭ ᱚᱱᱟ ᱪᱩᱠᱟᱹᱜ ᱟᱹᱜᱩᱭᱟᱭ ᱟᱨ ᱠᱩᱞᱦᱤ ᱠᱩᱞᱦᱤ ᱛᱮᱠᱚ ᱟᱹᱨᱩᱵ ᱟᱹᱜᱩ ᱠᱤᱱᱟ ᱢᱮᱱᱫᱚ ᱫᱩᱣᱟᱹᱨ ᱫᱩᱣᱟᱹᱨ ᱚᱲᱟᱜ ᱚᱲᱟᱜ ᱠᱩᱞᱦᱤ ᱠᱩᱞᱦᱤ ᱛᱮ ᱱᱟᱦᱟᱜ ᱠᱩᱞᱦᱤᱛᱮ ᱪᱟᱞᱟᱜ ᱟᱭ ᱚᱱᱟ ᱚᱲᱟᱜ ᱨᱮᱱ ᱚᱸᱰᱮ ᱦᱤᱡᱩᱜᱼᱟᱭ ᱟᱨ ᱚᱸᱰᱮ ᱱᱟᱦᱟᱜ ᱮ ᱟᱹᱨᱩᱵᱮᱭᱟᱭ ᱟᱹᱨᱩᱵ ᱠᱟᱛᱮᱫ ᱜᱚᱰᱼᱡᱚᱦᱟᱨ ᱦᱩᱭᱩᱜᱼᱟ ᱵᱟᱦᱟᱭ ᱮᱢᱟᱭᱟ ᱵᱟᱦᱟᱭ ᱨᱮᱵᱮᱫᱟ ᱟᱨ ᱥᱮᱱᱚᱜᱼᱟᱭ ᱚᱱᱠᱟᱜᱮ ᱡᱚᱛᱚ ᱚᱲᱟᱜ ᱨᱮᱠᱚ ᱟᱹᱨᱩᱵᱮᱭᱟ ᱠᱩᱞᱦᱤᱨᱮ ᱢᱟᱱᱮ ᱪᱷᱟᱴᱠᱟᱨᱮ ᱟᱨ ᱟᱹᱨᱩᱵ ᱠᱟᱛᱮᱫ ᱚᱲᱟᱜ ᱮ ᱵᱚᱞᱚᱜᱼᱟ ᱟᱨ ᱩᱱᱤ ᱱᱟᱭᱠᱮ ᱜᱩᱛᱤ ᱚᱱᱟ ᱴᱷᱤᱞᱤᱫᱚ ᱱᱟᱭᱠᱮᱭᱟᱜ ᱫᱩᱣᱟᱹᱨ ᱨᱮᱭ ᱯᱚᱥᱟᱜᱼᱜᱚᱫ ᱠᱟᱜᱼᱟ ᱯᱚᱥᱟᱜ ᱠᱟᱛᱮᱫ ᱵᱚᱞᱚᱜ ᱟᱹᱠᱤᱱ ᱤᱱᱟᱹ ᱯᱚᱨᱮ ᱤᱱᱟᱹ ᱧᱤᱫᱟᱹᱫᱚ ᱥᱤᱸᱜᱟᱲ ᱵᱮᱲᱟᱫᱚ ᱞᱟᱜᱽᱬᱮᱠᱚ ᱮᱱᱮᱡᱼᱟ ᱞᱟᱜᱽᱬᱮ ᱮᱱᱮᱡ ᱠᱟᱛᱮᱫᱠᱚ ᱟᱸᱜᱟᱭᱟ ᱟᱨ ᱫᱚᱥᱟᱨ ᱦᱤᱞᱳᱜ ᱫᱚ ᱢᱟᱱᱮ ᱯᱮ ᱢᱟᱦᱟ ᱨᱮᱱᱟᱜ ᱛᱮᱥᱟᱨ ᱫᱤᱱᱫᱚ ᱥᱮᱸᱫᱽᱨᱟ ᱫᱤᱱ ᱠᱟᱱᱟ ᱚᱱᱟᱫᱚ ᱥᱮᱸᱫᱽᱨᱟ ᱠᱚ ᱪᱟᱞᱟᱜᱼᱟ ᱥᱮᱸᱫᱽᱨᱟ ᱪᱟᱞᱟᱜ ᱟᱠᱚ ᱪᱟᱞᱟᱣ ᱧᱟᱯᱟᱢᱚᱜᱼᱟ ᱠᱚ ᱡᱟᱦᱮᱨ ᱨᱮ ᱚᱱᱟ ᱡᱟᱦᱮᱨ ᱨᱮ ᱢᱤᱫᱴᱮᱱ ᱥᱮᱸᱫᱽᱨᱟ ᱵᱚᱸᱜᱟ ᱢᱮᱱᱟᱭᱟ ᱚᱸᱰᱮ ᱥᱮᱱ ᱠᱟᱛᱮᱫ ᱚᱸᱰᱮᱠᱚ ᱫᱩᱲᱩᱵ ᱧᱟᱯᱟᱢᱟ ᱚᱸᱰᱮ ᱠᱷᱚᱱ ᱜᱚᱰᱼᱡᱚᱦᱟᱨ ᱠᱟᱛᱮᱫ ᱥᱮᱸᱫᱽᱨᱟ ᱠᱚ ᱩᱴᱷᱟᱹᱜᱼᱟ ᱥᱮᱸᱫᱽᱨᱟ ᱟᱹᱜᱩ ᱠᱟᱛᱮᱫ ᱡᱟᱦᱟᱱᱤᱡ ᱜᱮ ᱜᱚᱡ ᱠᱚᱣᱟ ᱠᱚ ᱯᱩᱱ ᱠᱟᱴᱟᱠᱚ ᱟᱹᱜᱩ ᱠᱟᱛᱮᱫ ᱢᱟᱺᱡᱷᱤ ᱪᱷᱟᱴᱠᱟᱨᱮ ᱢᱟᱺᱡᱷᱤ ᱵᱩᱲᱦᱤ ᱪᱟᱣᱞᱮ ᱮᱢᱚᱜ ᱟᱭ ᱟᱨ ᱚᱱᱟ ᱥᱩᱱᱩᱢ ᱵᱩᱞᱩᱝᱠᱚ ᱮᱢᱚᱜᱼᱟᱭ ᱩᱱᱤ ᱚᱱᱟ ᱥᱳᱲᱮ ᱵᱟᱠᱷᱨᱟ ᱡᱚᱛᱚᱣᱟᱜ ᱡᱳᱜᱟᱲᱟᱭ ᱮᱢᱚᱜᱼᱟ ᱟᱨ ᱤᱱᱟᱹ ᱦᱤᱞᱳᱜᱫᱚ ᱚᱱᱠᱟ ᱥᱮᱸᱫᱽᱨᱟ ᱡᱤᱞᱫᱚ ᱵᱟᱠᱚ ᱦᱟᱹᱴᱤᱧᱟ ᱮᱱ ᱦᱤᱞᱚᱜ ᱫᱚ ᱱᱚᱝᱠᱟ ᱠᱚ ᱥᱳᱲᱮ ᱢᱤᱫᱟ ᱟᱨ ᱠᱚ ᱡᱚᱢᱟ ᱱᱚᱜᱼᱚᱭ ᱱᱚᱝᱠᱟ ᱵᱟᱦᱟ ᱯᱚᱨᱚᱵᱽ ᱨᱮᱱᱟᱜ ᱯᱮ ᱢᱟᱦᱟ ᱫᱤᱱᱫᱚ ᱢᱩᱪᱟᱹᱫ ᱮᱱᱟ